ᱳᱡᱳᱱ ᱵᱟᱲᱦᱟᱜ ᱞᱟᱹᱜᱤᱫ ᱫᱚ ᱴᱷᱤᱠ ᱢᱚᱛᱚᱱ ᱫᱟᱠᱟ ᱠᱚ ᱡᱚᱢ ᱦᱩᱭᱩᱜᱼᱟ ᱴᱷᱤᱠ ᱢᱚᱛᱚᱱ ᱜᱤᱛᱤᱡᱚᱜ ᱦᱩᱭᱩᱜᱼᱟ ᱡᱟᱹᱯᱤᱫ ᱦᱩᱭᱩᱜᱼᱟ ᱴᱟᱭᱤᱢ ᱴᱟᱭᱤᱢ ᱟᱨ ᱳᱡᱳᱱ ᱵᱟᱲᱦᱟᱜ ᱞᱟᱹᱜᱤᱫ ᱛᱚᱣᱟ ᱠᱚ ᱧᱩᱭ ᱦᱩᱭᱩᱜᱼᱟ ᱛᱚᱣᱟ ᱠᱟᱭᱨᱟ ᱯᱷᱚᱞᱼᱢᱩᱞ ᱠᱚᱦᱚᱸ ᱡᱚᱢ ᱦᱩᱭᱩᱜᱼᱟ ᱯᱷᱚᱞᱼᱢᱩᱞ ᱨᱮᱫᱚ ᱦᱩᱭᱩᱜ ᱠᱟᱱᱟ ᱟᱯᱮᱞ ᱵᱮᱫᱟᱱᱟ ᱟᱸᱜᱩᱨ ᱟᱨ ᱨᱮᱸᱜᱮᱡ ᱰᱷᱮᱨᱚᱜ ᱞᱟᱹᱜᱤᱫ ᱛᱮᱫᱚ ᱠᱟᱡᱩ ᱵᱟᱫᱟᱢ ᱪᱷᱚᱞᱟ ᱠᱚ ᱟᱨᱦᱚᱸ ᱟᱭᱢᱟ ᱜᱚᱴᱮᱡ ᱡᱚᱢᱟᱜ ᱠᱚ ᱢᱮᱱᱟᱜᱼᱟ ᱚᱱᱟ ᱠᱚ ᱡᱚᱢ ᱞᱮᱠᱷᱟᱱ ᱜᱮ ᱳᱡᱳᱱ ᱠᱚ ᱵᱟᱲᱦᱟᱜᱼᱟ